ᱞᱟᱭᱤᱯᱵᱚᱭ ᱥᱟᱵᱟᱱ ᱫᱚ ᱫᱚᱢᱮᱧ ᱠᱩᱥᱤᱭᱟᱜᱼᱟ ᱟᱨ ᱚᱱᱟ ᱥᱟᱵᱟᱱ ᱛᱮᱫᱚ ᱨᱳᱜ ᱡᱤᱵᱟᱱᱩ ᱠᱚ ᱪᱟᱵᱟᱜᱼᱟ ᱚᱱᱟᱛᱮ ᱞᱟᱭᱤᱯᱵᱚᱭ ᱥᱟᱵᱩᱱ ᱫᱚᱞᱮ ᱠᱩᱥᱤᱭᱟᱜ ᱜᱮᱭᱟ ᱟᱨ ᱦᱚᱲᱢᱚᱨᱮ ᱛᱤᱱᱟᱹᱜ ᱵᱟᱹᱲᱤᱡ ᱥᱚ ᱠᱚ ᱢᱟᱹᱭᱞᱟᱹᱠᱩ ᱡᱚᱛᱚ ᱪᱟᱵᱟᱜᱼᱟ ᱟᱹᱰᱤ ᱱᱟᱯᱟᱭ ᱦᱚᱲᱢᱚ ᱠᱚ ᱯᱚᱨᱤᱥᱠᱟᱨ ᱵᱩᱡᱷᱟᱹᱜᱼᱟ ᱤᱧ ᱫᱚ ᱚᱱᱟ ᱥᱟᱹᱵᱩᱱ ᱛᱮᱜᱤᱧ ᱥᱟᱹᱵᱩᱱᱚᱜᱼᱟ ᱟᱨ ᱟᱞᱮᱫᱚ ᱚᱱᱟ ᱥᱟᱹᱵᱩᱱ ᱜᱮ ᱚᱲᱟᱜ ᱨᱮ ᱡᱚᱛᱚ ᱦᱚᱲᱜᱮᱞᱮ ᱵᱮᱵᱚᱦᱟᱨᱟ ᱟᱹᱰᱤ ᱱᱟᱯᱟᱭ ᱟᱹᱰᱤ ᱢᱚᱡᱽᱜᱤ ᱚᱱᱟ ᱥᱟᱹᱵᱩᱱ ᱫᱚ